ᱦᱮᱞᱳ ᱟᱢᱠᱤ ᱦᱮᱥᱮᱞ ᱨᱮᱱ ᱜᱟᱹᱰᱤ ᱰᱟᱭᱵᱷᱟᱨ ᱮᱢ ᱞᱟᱹᱭ ᱮᱫᱼᱟ ᱤᱧᱫᱚ ᱠᱷᱟᱭᱟᱨᱵᱚᱱᱤ ᱠᱷᱚᱱ ᱤᱧ ᱞᱟᱹᱭ ᱮᱫᱼᱟ ᱡᱟᱦᱟᱸ ᱫᱚ ᱟᱢᱟᱜ ᱜᱟᱹᱰᱤᱧ ᱚᱰᱟᱨ ᱞᱮᱫᱼᱟ ᱟᱨ ᱵᱟᱨ ᱦᱟᱡᱟᱨ ᱴᱟᱠᱟ ᱯᱚᱭᱥᱟᱧ ᱮᱢ ᱞᱮᱫ ᱢᱮᱭᱟ ᱟᱫᱚ ᱱᱤᱛᱚᱜ ᱫᱚ ᱚᱲᱟᱜ ᱨᱮ ᱟᱹᱰᱤ ᱥᱚᱢᱚᱥᱥᱟ ᱢᱮᱱᱟᱜᱼᱟ ᱚᱱᱟᱛᱮ ᱟᱢᱟᱜ ᱜᱟᱹᱰᱤ ᱵᱟᱵᱚᱫ ᱟᱠᱟᱱᱟ ᱟᱫᱚ ᱠᱤᱪᱷᱩ ᱜᱟᱱ ᱯᱩᱭᱥᱟᱹᱢ ᱨᱩᱣᱟᱹᱲᱟᱹᱧ ᱠᱷᱟᱱ ᱟᱹᱰᱤ ᱵᱮᱥᱚᱜᱚᱜᱼᱟ ᱦᱩᱱᱟᱹᱝ ᱡᱟᱦᱟᱸ ᱠᱤ ᱯᱷᱳᱱ ᱯᱮ ᱛᱮ ᱨᱮᱦᱚᱸ ᱭᱟ ᱜᱩᱜᱳᱞ ᱯᱮ ᱛᱮ ᱨᱮᱦᱚᱸ